ᱫᱷᱟᱹᱨᱛᱤ ᱨᱮ ᱧᱩ ᱫᱟᱜ ᱟᱱᱟᱴ ᱫᱚ ᱟᱭᱢᱟ ᱠᱟᱨᱚᱱ ᱛᱮ ᱢᱮᱱᱟᱜᱼᱟ ᱟᱵᱚ ᱫᱷᱟᱹᱨᱛᱤ ᱨᱮ ᱟᱜᱮ ᱮᱭᱟᱭ ᱥᱟᱭ ᱩᱰᱤ ᱵᱷᱟᱜᱽ ᱨᱮ ᱫᱚᱨᱭᱟ ᱟᱨ ᱢᱟᱦᱟ ᱥᱟᱹᱢᱩᱫᱽ ᱨᱮ ᱢᱮᱱᱟᱜᱼᱟ ᱡᱟᱦᱟᱸ ᱫᱚ ᱧᱩ ᱫᱟᱜ ᱞᱟᱹᱜᱤᱫ ᱵᱟᱭ ᱵᱷᱟᱜᱮᱭᱟ ᱫᱚᱨᱭᱟ ᱟᱨ ᱢᱟᱦᱟᱥᱟᱜᱚᱨ ᱫᱚ ᱵᱩᱞᱩᱝ ᱡᱟᱹᱥᱛᱤ ᱛᱟᱦᱮᱱᱟ ᱚᱱᱟᱛᱮ ᱚᱱᱟ ᱫᱚ ᱠᱷᱟᱨᱟ ᱜᱮ ᱵᱩᱡᱷᱟᱹᱜᱼᱟ ᱚᱱᱟᱛᱮ ᱧᱩ ᱞᱟᱹᱜᱤᱫ ᱚᱱᱟ ᱫᱚ ᱵᱟᱭ ᱵᱷᱟᱜᱮᱭᱟ ᱫᱷᱟᱹᱨᱛᱤ ᱵᱷᱤᱛᱤᱨ ᱨᱮ ᱢᱮᱱᱟᱜ ᱫᱟᱜ ᱩᱱᱟᱹᱜ ᱵᱟᱹᱲᱛᱤ ᱜᱮ ᱩᱰᱩᱠᱚᱜ ᱠᱟᱱᱟ ᱡᱮ ᱚᱸᱰᱮ ᱫᱟᱜ ᱠᱚᱢᱚᱜ ᱠᱚᱢ ᱤᱫᱤᱜ ᱠᱟᱱᱟ ᱟᱨ ᱥᱮᱨᱢᱟ ᱫᱟᱜ ᱦᱚᱸ ᱵᱷᱤᱛᱤᱨ ᱵᱟᱭ ᱥᱮᱴᱮᱨ ᱫᱟᱲᱮᱭᱟᱜ ᱠᱟᱱᱟ ᱱᱚᱛᱮ ᱫᱟᱜ ᱵᱟᱹᱲᱤᱡᱚᱜ ᱠᱟᱱᱟ ᱱᱚᱣᱟ ᱛᱮ ᱟᱭᱢᱟ ᱞᱮᱠᱟᱱ ᱟᱡᱟᱨ ᱠᱚᱦᱚᱸ ᱧᱟᱢᱚᱜ ᱠᱟᱱᱟ ᱱᱚᱛᱮ ᱥᱚᱦᱚᱨᱼᱵᱟᱡᱟᱨ ᱨᱮᱱ ᱦᱚᱲ ᱩᱛᱟᱹᱦᱟᱹᱞᱤ ᱫᱟᱜ ᱠᱚ ᱠᱷᱚᱨᱚᱪ ᱜᱤᱰᱤ ᱠᱟᱜ ᱠᱟᱱᱟ ᱟᱨ ᱫᱟᱜ ᱨᱮᱭᱟᱜ ᱢᱚᱦᱚᱛ ᱚᱠᱚᱭ ᱦᱚᱸ ᱵᱟᱝ ᱠᱚ ᱵᱩᱡᱷᱟᱹᱣ ᱫᱟᱲᱮᱭᱟᱜ ᱠᱟᱱᱟ ᱧᱩ ᱫᱟᱜ ᱵᱚᱫᱚᱞᱛᱮ ᱮᱴᱟᱜ ᱠᱟᱹᱢᱤ ᱠᱚᱨᱮ ᱡᱟᱹᱥᱛᱤ ᱠᱚ ᱵᱮᱵᱚᱦᱟᱨ ᱮᱫᱟ ᱠᱟᱨᱜᱳᱨ ᱨᱮᱭᱟᱜ ᱫᱟᱜ ᱠᱚ ᱜᱟᱰᱟᱼᱢᱩᱰᱩ ᱠᱚ ᱜᱟᱰᱟᱼᱢᱩᱰᱩ ᱠᱚᱨᱮ ᱢᱮᱥᱟᱜ ᱠᱟᱱᱛᱮ ᱫᱟᱜ ᱚᱸᱡᱽᱨᱟ ᱪᱟᱵᱟᱜ ᱠᱟᱱᱟ ᱚᱱᱟᱛᱮ ᱧᱩ ᱫᱟᱜ ᱨᱮᱭᱟᱜ ᱟᱱᱟᱴ ᱥᱟᱢᱟᱝ ᱦᱩᱭᱟᱵᱚᱱ ᱠᱟᱱᱟ ᱦᱟᱥᱟ ᱪᱷᱳ ᱴᱮᱠᱟᱣ ᱫᱟᱨᱟᱢ ᱞᱟᱹᱜᱤᱫ ᱫᱚ ᱫᱷᱟᱹᱨᱛᱤ ᱨᱮ ᱵᱟᱹᱲᱛᱤ ᱠᱟᱛᱮᱫ ᱫᱟᱨᱮ ᱨᱚᱦᱚᱭ ᱫᱟᱨᱮ ᱨᱚᱦᱚᱭ ᱞᱟᱹᱠᱛᱤ ᱠᱟᱱᱟ ᱪᱮᱫᱟᱜ ᱥᱮ ᱫᱟᱨᱮ ᱨᱮᱦᱮᱫ ᱫᱚ ᱦᱟᱥᱟ ᱥᱟᱵ ᱫᱚᱦᱚ ᱠᱟᱜᱼᱟᱭ ᱦᱟᱥᱟ ᱪᱷᱚᱭ ᱫᱚ ᱦᱟᱥᱟ ᱨᱮᱭᱟᱜ ᱡᱚᱛᱚ ᱠᱷᱚᱱ ᱪᱮᱛᱟᱱᱨᱮ ᱢᱮᱱᱟᱜ ᱦᱟᱥᱟ ᱚᱠᱟ ᱫᱚ ᱫᱟᱜ ᱰᱷᱮᱨᱛᱮ ᱦᱚᱭᱫᱟᱜ ᱮᱢᱟᱱ ᱠᱚ ᱪᱮᱛᱟᱱ ᱦᱟᱥᱟ ᱢᱮᱱᱟᱜ ᱚᱱᱟ ᱫᱚ ᱟᱹᱛᱩ ᱤᱫᱤᱭᱟᱭ ᱟᱨ ᱥᱟᱨᱮᱡ ᱟᱠᱟᱱ ᱦᱟᱥᱟ ᱠᱚᱫᱚ ᱯᱩᱲᱤᱭᱟᱹ ᱪᱟᱵᱟᱜᱼᱟ ᱚᱱᱟᱛᱮ ᱡᱟᱹᱥᱛᱤ ᱠᱷᱚᱱ ᱡᱟᱹᱥᱛᱤ ᱫᱟᱨᱮ ᱨᱚᱦᱚᱭ ᱞᱟᱹᱠᱛᱤ ᱠᱟᱱᱟ